ᱦᱟᱹᱛᱩᱲᱤ ᱨᱮᱱᱟᱜ ᱠᱟᱛᱷᱟᱧ ᱞᱟᱹᱭ ᱥᱚᱫᱚᱨᱮᱫ ᱛᱟᱵᱚᱱᱟ ᱦᱟᱹᱛᱩᱲᱤ ᱪᱮᱫᱟᱜ ᱵᱚᱱ ᱵᱮᱣᱦᱟᱨᱟ ᱟᱨ ᱦᱟᱹᱛᱩᱲᱤ ᱛᱮ ᱪᱮᱫ ᱪᱮᱫ ᱵᱚᱱ ᱠᱟᱹᱢᱤᱭᱟ ᱦᱟᱹᱛᱷᱩᱲᱤ ᱨᱮᱱᱟᱜ ᱵᱮᱣᱦᱟᱨ ᱫᱚ ᱦᱩᱭᱩᱜ ᱠᱟᱱᱟ ᱦᱟᱹᱛᱷᱩᱲᱤ ᱛᱟᱦᱮᱱ ᱠᱷᱟᱱ ᱡᱮ ᱮᱢᱟᱱ ᱛᱮᱭᱟᱜ ᱡᱮᱢᱚᱱ ᱥᱤᱞᱯᱤᱧ ᱠᱚ ᱠᱟᱯᱟᱴ ᱠᱚᱵᱚᱱ ᱵᱮᱱᱟᱣᱟ ᱡᱟᱹᱞᱟᱹᱭ ᱠᱟᱹᱴᱷᱤ ᱠᱚᱵᱚᱱ ᱫᱟᱞᱟ ᱟᱨᱚ ᱮᱢᱟᱱ ᱛᱮᱭᱟᱜ ᱠᱟᱹᱢᱤᱨᱮ ᱦᱟᱹᱛᱷᱩᱲᱤ ᱨᱮᱱᱟᱜ ᱵᱮᱣᱦᱟᱨ ᱢᱮᱱᱟᱜᱼᱟ ᱡᱮ ᱠᱚᱴᱮᱡᱟᱵᱚᱱ ᱮᱢᱟᱱ ᱛᱮᱭᱟᱜ ᱡᱮ ᱵᱚᱦᱩᱛ ᱠᱟᱹᱢᱤᱨᱮᱜᱮ ᱚᱱᱟ ᱦᱟᱹᱛᱷᱩᱲᱤ ᱫᱚ ᱵᱮᱣᱦᱟᱨᱚᱜᱼᱟ ᱚᱱᱟ ᱦᱚᱛᱮᱡ ᱛᱮ ᱦᱟᱹᱛᱷᱩᱲᱤ ᱫᱚ ᱫᱚᱨᱠᱟᱨᱚᱜ ᱠᱟᱱᱟ ᱟᱨ ᱦᱟᱹᱛᱷᱩᱲᱤ ᱵᱚᱱ ᱵᱮᱣᱦᱟᱨ ᱞᱮᱠᱷᱟᱱ ᱛᱤ ᱠᱷᱚᱱ ᱠᱤᱪᱷᱩ ᱥᱟᱵ ᱠᱟᱛᱮᱫ ᱚᱱᱟ ᱠᱚᱫᱚ ᱠᱚᱴᱮᱡ ᱞᱟᱜᱟᱜᱼᱟ ᱚᱱᱟ ᱦᱟᱹᱛᱷᱩᱲᱤ ᱵᱮᱣᱦᱟᱨ ᱨᱮᱱᱟᱜ ᱠᱟᱛᱷᱟ ᱫᱚ ᱱᱚᱸᱰᱮᱜᱮᱧ ᱢᱩᱪᱟᱹᱫ